ᱡᱤᱭᱟᱹᱞᱤ ᱟᱹᱥᱩᱞ ᱥᱟᱶᱛᱮ ᱟᱹᱰᱤ ᱞᱟᱵᱷ ᱡᱚᱱᱚᱠ ᱢᱮᱱᱟᱜᱼᱟ ᱪᱮᱫᱟᱜ ᱥᱮ ᱡᱮᱢᱚᱱ ᱯᱳᱞᱴᱨᱤ ᱢᱮᱨᱚᱢ ᱜᱟᱹᱭ ᱰᱟᱝᱨᱟ ᱢᱤᱫᱴᱮᱱ ᱯᱷᱨᱟᱢ ᱛᱮᱭᱟᱨ ᱞᱮᱠᱷᱟᱱ ᱟᱹᱰᱤ ᱜᱟᱱ ᱴᱟᱠᱟ ᱯᱚᱭᱥᱟ ᱞᱟᱹᱠᱛᱤᱜᱼᱟ ᱟᱨ ᱨᱚᱡᱽᱜᱟᱨ ᱦᱚᱸ ᱦᱩᱭᱩᱜᱼᱟ ᱚᱱᱠᱟ ᱞᱮᱠᱟᱛᱮ ᱤᱧ ᱦᱚᱸ ᱢᱤᱫᱴᱟᱝ ᱠᱚᱲᱟᱭ ᱟᱹᱥᱩᱞ ᱟᱠᱟᱫ ᱠᱚᱣᱟ ᱚᱱᱠᱟ ᱞᱮᱠᱟᱛᱮ ᱤᱧ ᱦᱚᱸ ᱩᱱᱤ ᱴᱷᱮᱱ ᱠᱷᱚᱱ ᱢᱤᱫᱴᱮᱱ ᱤᱧᱦᱚᱸ ᱤᱧ ᱥᱟᱨᱮᱡ ᱤᱧ ᱧᱟᱢ ᱟᱠᱟᱫᱟ ᱪᱮᱫᱟᱜ ᱥᱮ ᱱᱚᱣᱟ ᱫᱚ ᱤᱧᱦᱚᱸ ᱤᱭᱩᱴᱩᱵ ᱤᱧ ᱠᱷᱩᱞᱟᱹᱣ ᱟᱠᱟᱫᱟ ᱢᱟᱱᱮ ᱚᱱᱠᱟ ᱞᱮᱠᱟᱛᱮ ᱯᱚᱧᱪᱟᱭᱮᱛ ᱵᱤ ᱰᱤ ᱳ ᱴᱷᱮᱱ ᱠᱷᱚᱱ ᱠᱟᱜᱚᱡᱽ ᱯᱚᱛᱨᱚ ᱟᱹᱜᱩ ᱠᱟᱛᱮ ᱜᱮ ᱤᱧᱦᱚᱸ ᱱᱚᱣᱟ ᱵᱮᱵᱚᱥᱟᱧ ᱪᱟᱹᱞᱩ ᱟᱠᱟᱫᱟ ᱪᱮᱫᱟᱜ ᱥᱮ ᱮᱛᱚ ᱞᱟᱵᱷ ᱦᱩᱭ ᱟᱠᱟᱱᱟ ᱡᱮ ᱚᱱᱟ ᱨᱮᱭᱟᱜ ᱫᱤᱜᱩᱱ ᱥᱮ ᱚᱜᱩᱱᱛᱤ ᱪᱮᱫᱟᱜ ᱥᱮ ᱱᱚᱣᱟ ᱞᱟᱵᱷ ᱫᱚ ᱮᱠᱫᱚᱢ ᱟᱹᱰᱤᱜᱮ ᱟᱹᱰᱤ ᱟᱹᱰᱤ ᱞᱟᱹᱠᱛᱤ ᱜᱮ ᱢᱮᱱᱟᱜᱼᱟ